ᱤᱧ ᱫᱚ ᱠᱟᱹᱴᱤᱡ ᱩᱢᱮᱨ ᱨᱮ ᱮᱱᱛᱮᱜ ᱟᱭᱢᱟ ᱨᱚᱠᱚᱢ ᱠᱷᱮᱞ ᱜᱤᱧ ᱠᱷᱮᱞᱳᱰᱚᱜ ᱠᱟᱱ ᱛᱟᱦᱮᱱᱟ ᱡᱮᱢᱚᱱ ᱢᱟᱨᱵᱮᱞ ᱚᱠᱟᱨᱮ ᱴᱤᱨ ᱚᱠᱟᱨᱮ ᱠᱚᱵᱟᱰᱤ ᱫᱷᱟᱠᱥᱟ ᱟᱭᱢᱟ ᱨᱚᱠᱚᱢ ᱠᱷᱮᱞᱳᱰ ᱤᱧ ᱠᱷᱮᱞᱚᱜ ᱠᱟᱱ ᱛᱟᱦᱮᱱᱟ ᱢᱮᱱᱠᱷᱟᱱ ᱱᱮᱛᱟᱨᱤᱧ ᱦᱟᱨᱟᱭᱮᱱ ᱠᱷᱟᱱ ᱫᱚ ᱤᱧᱟᱹᱜ ᱠᱷᱮᱞᱳᱰ ᱫᱚ ᱵᱮᱥᱤ ᱫᱚᱧ ᱠᱩᱥᱤᱭᱟᱜ ᱠᱟᱱᱟ ᱚᱱᱟ ᱯᱷᱩᱴᱵᱚᱞ ᱠᱷᱮᱞᱳᱰ ᱜᱮ ᱚᱱᱟᱛᱮ ᱱᱮᱛᱟᱨ ᱫᱚ ᱯᱷᱩᱴᱵᱚᱞ ᱜᱤᱧ ᱠᱷᱮᱞᱳᱰᱚᱜ ᱠᱟᱱᱟ ᱟᱨ ᱠᱷᱮᱞᱳᱰ ᱨᱮᱫᱚ ᱤᱧᱫᱚ ᱢᱤᱫᱴᱮᱱ ᱠᱤᱯᱟᱨ ᱠᱟᱹᱱᱟᱹᱧ ᱜᱳᱞᱠᱤᱯᱟᱨ ᱚᱱᱟᱛᱮ ᱟᱞᱮ ᱢᱤᱫᱴᱮᱱ ᱴᱤᱢ ᱦᱚᱸ ᱛᱤᱦᱤᱧ ᱫᱚ ᱛᱤᱦᱤᱧ ᱜᱟᱯᱟ ᱢᱮᱱᱟᱜ ᱠᱟᱫᱟ ᱟᱞᱮᱭᱟᱜ ᱴᱤᱢ ᱫᱚ ᱦᱩᱭᱩᱜ ᱠᱟᱱᱟ ᱥᱚᱨᱮᱱ ᱮᱠᱟᱫᱚᱥ ᱟᱭᱢᱟ ᱡᱟᱭᱜᱟᱨᱮ ᱠᱷᱮᱞᱳᱰ ᱞᱮ ᱥᱮᱱ ᱵᱟᱲᱟᱣ ᱠᱟᱱ ᱜᱮᱭᱟ ᱚᱸᱰᱮ ᱠᱷᱚᱱᱟᱜ ᱯᱨᱟᱭᱤᱡᱽ ᱞᱮ ᱟᱹᱜᱩ ᱵᱟᱲᱟᱣ ᱠᱟᱜ ᱜᱮᱭᱟ ᱟᱭᱢᱟ ᱡᱟᱭᱜᱟ ᱠᱷᱚᱱᱟᱜ ᱡᱮᱢᱚᱱ ᱢᱤᱫ ᱡᱟᱭᱜᱟ ᱞᱮ ᱪᱟᱞᱟᱣ ᱞᱮᱱᱟ ᱚᱸᱰᱮ ᱠᱷᱚᱱᱟᱜ ᱞᱮ ᱟᱹᱜᱩ ᱞᱮᱫᱮᱭᱟ ᱞᱟᱹᱴᱩ ᱥᱤᱨᱯᱟᱹ ᱥᱩᱠᱨᱤ ᱵᱟᱹᱫᱷᱭᱟᱹ ᱟᱨᱦᱚᱸ ᱢᱤᱫ ᱡᱟᱭᱜᱟᱞᱮ ᱪᱟᱞᱟᱣ ᱞᱮᱱᱟ ᱚᱸᱰᱮ ᱠᱷᱚᱱᱟᱜ ᱞᱮ ᱟᱹᱜᱩ ᱞᱮᱫᱟ ᱱᱚ ᱦᱟᱡᱟᱨ ᱴᱟᱠᱟ ᱚᱱᱠᱟᱜᱮ ᱥᱤᱨᱯᱟᱹ ᱠᱚᱦᱚᱸ ᱟᱭᱢᱟ ᱞᱮ ᱟᱹᱜᱩ ᱵᱟᱲᱟᱣ ᱠᱟᱜ ᱜᱮᱭᱟ ᱚᱱᱟᱛᱮ ᱱᱮᱛᱟᱨ ᱫᱚ ᱤᱧᱫᱚ ᱱᱚᱣᱟ ᱯᱷᱩᱴᱵᱚᱞ ᱜᱤᱧ ᱠᱷᱮᱞᱳᱰᱚᱜ ᱠᱟᱱᱟ